ᱟᱞᱮ ᱱᱤᱭᱟᱹ ᱵᱤᱨᱵᱷᱩᱢ ᱡᱮᱞᱟ ᱨᱮ ᱮᱵᱤᱯᱤ ᱱᱤᱭᱩᱡ ᱟᱱᱚᱱᱫᱚ ᱵᱟᱡᱟᱨ ᱯᱚᱛᱨᱤᱠᱟ ᱛᱟᱨᱯᱚᱨ ᱪᱚᱵᱵᱤᱥ ᱜᱷᱚᱱᱴᱟ ᱢᱟᱫᱽᱫᱷᱚᱢ ᱨᱮ ᱟᱞᱮ ᱱᱤᱭᱟᱹ ᱠᱚ ᱚ ᱠᱷᱚᱵᱚᱨ ᱞᱮ ᱧᱮᱞ ᱧᱟᱢᱮᱜᱼᱟ ᱡᱮ ᱚᱠᱟᱨᱮ ᱡᱟᱦᱟᱸ ᱠᱚ ᱪᱮᱠᱟᱣ ᱠᱟᱱᱟ ᱛᱮᱦᱮᱧ ᱮᱠᱥᱤᱰᱮᱱ ᱵᱟᱥ ᱛᱮ ᱡᱟᱦᱟᱸ ᱨᱮᱠᱚ ᱮᱠᱥᱤᱰᱮᱱ ᱵᱟᱲᱟᱣᱟᱠᱟᱱᱟ ᱚᱱᱟ ᱠᱚ ᱢᱟᱫᱽᱫᱷᱚ ᱨᱮᱞᱮ ᱧᱮᱞ ᱫᱟᱲᱮᱣᱟᱜᱼᱟ ᱛᱚ ᱟᱞᱮ ᱫᱚ ᱞᱳᱠᱟᱞ ᱠᱷᱚᱵᱚᱨ ᱠᱚᱫᱚ ᱱᱤᱭᱟᱹ ᱠᱚᱜᱤ ᱡᱚ ᱟᱞᱮ ᱱᱤᱭᱟᱹ ᱠᱚᱨᱮ ᱥᱩᱨ ᱠᱚᱨᱮ ᱜᱟᱰᱟ ᱦᱮᱱᱟᱜᱼᱟ ᱢᱤᱫᱴᱮᱡ ᱥᱩᱨ ᱠᱚᱨᱮ ᱜᱟᱰᱟ ᱢᱮᱱᱟᱜᱼᱟ ᱚᱱᱟ ᱜᱟᱰᱟ ᱨᱮ ᱡᱟᱦᱟᱸᱭ ᱠᱚ ᱩᱱᱩᱢ ᱜᱚᱡ ᱟᱠᱟᱱᱟ ᱵᱟᱦᱮᱨ ᱠᱷᱚᱱ ᱦᱚᱲ ᱠᱚ ᱦᱤᱡᱩᱜ ᱠᱟᱱᱟ ᱰᱟᱹᱵᱨᱟᱹᱜ ᱠᱟᱱᱟ ᱠᱚ ᱛᱚ ᱩᱱᱠᱩ ᱦᱚᱸ ᱱᱚᱝᱠᱟ ᱩᱱᱩᱢ ᱠᱟᱱᱟ ᱛᱚ ᱚᱱᱟ ᱱᱤᱭᱩᱡ ᱢᱟᱫᱽᱫᱷᱚᱢ ᱨᱮ ᱟᱞᱮ ᱚᱱᱟ ᱞᱮ ᱟᱸᱡᱚᱢ ᱫᱟᱲᱮᱣᱟᱜ ᱠᱟᱱᱟ ᱟᱨ ᱮᱸᱜ ᱡᱟᱦᱟᱸ ᱠᱚᱨᱮ ᱴᱨᱮᱱ ᱮᱠᱥᱤᱰᱮᱱ ᱦᱩᱭ ᱠᱟᱱᱟ ᱥᱮ ᱵᱟᱥ ᱮᱠᱥᱤᱰᱮᱱ ᱦᱩᱭ ᱠᱟᱱᱟ ᱚᱱᱟ ᱠᱚᱨᱮ ᱵᱟᱥ ᱮᱠᱥᱤᱰᱮᱱ ᱠᱩ ᱱᱤᱭᱟᱹ ᱱᱤᱭᱩᱡ ᱢᱟᱫᱽᱫᱷᱚᱢ ᱨᱮ ᱟᱞᱮ ᱞᱮ ᱧᱮᱞ ᱫᱟᱲᱮᱣᱟᱜ ᱠᱟᱱᱟ ᱥᱮ ᱱᱮᱛᱟᱨ ᱫᱚ ᱨᱮᱰᱤᱭᱳ ᱠᱚᱫᱚ ᱵᱟᱱᱩᱜᱼᱟ ᱟᱞᱮ ᱚᱱᱟ ᱥᱢᱟᱨᱴ ᱯᱷᱳᱱ ᱫᱟᱨᱟᱭ ᱜᱮ ᱡᱚᱛᱚ ᱞᱮ ᱧᱮᱞ ᱫᱟᱨᱟᱢ ᱫᱟᱲᱮᱭᱟᱜ ᱠᱟᱱᱟ ᱟᱨ ᱱᱤᱭᱟᱹ ᱠᱚ ᱢᱟᱫᱽᱫᱷᱚᱢ ᱨᱮᱜᱮ ᱡᱚᱛᱚ ᱦᱩᱭᱩᱜ ᱠᱟᱱᱟ ᱟᱨ ᱱᱤᱭᱟ ᱯᱚᱛᱨᱤᱠᱟ ᱞᱮ ᱧᱮᱞ ᱧᱟᱢ ᱫᱟᱲᱮᱭᱟᱜ ᱠᱟᱱᱟ